ᱟᱛᱳ ᱨᱮ ᱱᱤᱡᱮᱨᱟᱜ ᱫᱤᱥᱟᱹ ᱮᱢ ᱫᱚ ᱱᱚᱝᱠᱟᱱ ᱫᱤᱥᱟᱹ ᱮᱢ ᱫᱚᱨᱠᱟᱨ ᱡᱟᱦᱟᱸ ᱛᱮ ᱟᱛᱳ ᱩᱛᱱᱟᱹᱜ ᱢᱟ ᱱᱤᱡᱮᱨᱟᱜ ᱫᱤᱥᱟᱹ ᱮᱢ ᱠᱟᱛᱮᱫ ᱟᱛᱳ ᱩᱛᱱᱟᱹᱜ ᱢᱟ ᱛᱚᱵᱮ ᱟᱱᱟᱝ ᱜᱮ ᱦᱚᱲ ᱦᱚᱸ ᱠᱩᱥᱤ ᱠᱚ ᱵᱩᱡᱷᱟᱹᱣᱟ ᱡᱟᱦᱟᱸ ᱞᱮᱠᱟᱧ ᱢᱮᱱᱟ ᱟᱛᱳ ᱴᱚᱞᱟ ᱨᱮ ᱥᱟᱯᱷᱟ ᱥᱟᱹᱯᱷᱤ ᱛᱟᱦᱮᱱ ᱫᱚᱨᱠᱟᱨ ᱥᱮ ᱦᱟᱺᱰᱤ ᱯᱟᱹᱨᱣᱟᱹ ᱧᱩ ᱵᱩᱞ ᱵᱟᱝ ᱦᱩᱭᱩᱜ ᱫᱚᱨᱠᱟᱨ ᱠᱮ ᱡᱟᱦᱟᱸᱭ ᱚᱲᱟᱜ ᱨᱮ ᱡᱟᱦᱟᱱᱟᱜ ᱠᱟᱹᱢᱤ ᱦᱩᱭᱩᱜ ᱠᱟᱱᱟ ᱠᱟᱡᱮ ᱵᱷᱚᱡᱮ ᱮᱱᱠᱷᱟᱱ ᱡᱚᱛᱚ ᱦᱚᱲᱜᱮ ᱥᱩᱨᱩᱜ ᱫᱚᱨᱠᱟᱨ ᱟᱨ ᱟᱛᱳ ᱨᱮ ᱜᱨᱟᱢ ᱥᱚᱵᱷᱟ ᱵᱟᱲᱟ ᱠᱟᱛᱮᱫ ᱡᱟᱦᱟᱸᱜᱮ ᱟᱛᱳ ᱨᱮ ᱞᱟᱹᱜᱤᱫ ᱠᱟᱹᱢᱤ ᱠᱚ ᱟᱹᱜᱩ ᱫᱚᱨᱠᱟᱨ ᱡᱮᱢᱚᱱ ᱛᱮ ᱟᱛᱳ ᱴᱚᱞᱟ ᱦᱚᱲ ᱢᱤᱫ ᱵᱟᱨ ᱯᱩᱭᱥᱟᱹ ᱟᱭ ᱥᱮ ᱟᱭ ᱠᱚ ᱧᱟᱢᱟ ᱥᱮᱠᱚ ᱠᱟᱢᱟᱣ ᱫᱟᱲᱮᱭᱟᱜ ᱢᱟ ᱟᱨ ᱟᱛᱳ ᱴᱚᱞᱟ ᱨᱮᱱ ᱡᱟᱦᱟᱸ ᱜᱮ ᱜᱤᱫᱽᱨᱟᱹ ᱢᱮᱱᱟᱜ ᱠᱚᱣᱟ ᱴᱚᱴᱷᱟᱨᱮ ᱡᱟᱦᱟᱸ ᱜᱮ ᱚᱞ ᱤᱛᱩᱱ ᱟᱥᱲᱟ ᱢᱮᱱᱟᱜᱼᱟ ᱚᱸᱰᱮ ᱥᱮᱪᱮᱫᱚᱜ ᱞᱟᱹᱜᱤᱫ ᱡᱚᱛᱚ ᱜᱮ ᱵᱷᱮᱡᱟ ᱫᱚᱨᱠᱟᱨ ᱜᱤᱫᱽᱨᱟᱹ ᱠᱚ ᱡᱚᱢ ᱥᱮ ᱡᱚᱢᱼᱧᱩ ᱵᱟᱲᱟ ᱠᱟᱛᱮᱫ ᱱᱤᱝᱠᱟᱹ ᱜᱮ ᱚᱲᱟᱜ ᱨᱮ ᱫᱚᱦᱚ ᱫᱚ ᱵᱟᱝ ᱞᱟᱹᱠᱛᱤᱜ ᱠᱟᱱᱟ ᱚᱱᱟ ᱛᱮᱫᱚ ᱟᱛᱳ ᱵᱟᱝ ᱩᱛᱱᱟᱹᱜᱼᱟ ᱡᱟᱦᱟᱸ ᱛᱤᱱᱟᱹᱜ ᱠᱚ ᱥᱤᱠᱠᱷᱤᱛᱚᱜᱼᱟ ᱜᱤᱫᱽᱨᱟᱹ ᱩᱱᱟᱹᱜ ᱜᱮ ᱟᱛᱳ ᱴᱚᱞᱟ ᱩᱛᱱᱟᱹᱜᱼᱟ ᱚᱱᱟ ᱞᱟᱹᱜᱤᱫ ᱛᱮ ᱟᱛᱳ ᱴᱚᱞᱟ ᱦᱚᱸ ᱥᱟᱯᱷᱟᱼᱥᱟᱹᱯᱷᱤ ᱫᱚᱦᱚ ᱫᱚᱨᱠᱟᱨ ᱟᱨ ᱡᱟᱦᱟᱸ ᱜᱮ ᱥᱚᱨᱠᱟᱨ ᱯᱟᱥᱴᱟ ᱥᱮᱫ ᱠᱷᱚᱱ ᱠᱟᱹᱢᱤ ᱠᱚ ᱧᱟᱢᱚᱜ ᱠᱟᱱᱟ ᱚᱱᱟ ᱠᱚ ᱜᱨᱟᱢ ᱥᱚᱵᱷᱟ ᱵᱟᱲᱟ ᱠᱟᱛᱮᱫ ᱚᱱᱟ ᱠᱚᱦᱚᱸ ᱟᱛᱳ ᱛᱮ ᱟᱹᱜᱩ ᱫᱚᱨᱠᱟᱨ ᱡᱟᱦᱟᱸ ᱠᱟᱛᱮᱫ ᱯᱩᱭᱥᱟᱹ ᱠᱟᱢᱟᱜ ᱢᱟ ᱟᱨ ᱯᱩᱭᱥᱟᱹ ᱠᱟᱢᱟᱣ ᱞᱮᱱᱠᱷᱟᱱ ᱜᱤᱫᱽᱨᱟᱹ ᱦᱚᱸ ᱱᱟᱭ ᱱᱟᱯᱟᱭ ᱛᱮ ᱚᱞ ᱵᱟᱲᱟ ᱚᱞ ᱯᱟᱲᱦᱟᱣ ᱦᱚᱪᱚ ᱫᱚᱨᱠᱟᱨ ᱡᱟᱦᱟᱸ ᱞᱮᱠᱟ ᱚᱱᱛᱮ ᱠᱷᱚᱱ ᱠᱟᱹᱢᱤ ᱠᱚ ᱥᱚᱨᱠᱟᱨ ᱯᱟᱥᱴᱟ ᱥᱮᱱ ᱠᱷᱚᱱ ᱥᱮᱫ ᱠᱷᱚᱱ ᱫᱳᱵᱷᱟ ᱞᱟ ᱥᱮ ᱟᱦᱟᱨ ᱞᱟ ᱵᱟᱹᱫᱽ ᱞᱟ ᱵᱩᱞᱟᱹᱱ ᱥ ᱮ ᱱᱟᱞᱟ ᱞᱟ ᱚᱱᱟ ᱠᱚ ᱞᱟ ᱵᱟᱲᱟ ᱠᱟᱜ ᱠᱷᱟᱱ ᱫᱟᱜ ᱦᱚᱸ ᱵᱮᱥᱛᱮ ᱛᱤᱸᱜᱩᱱᱟ ᱟᱨ ᱦᱟᱱᱛᱮ ᱱᱟᱛᱮ ᱫᱟᱜ ᱵᱟᱝ ᱵᱮᱠᱟᱨᱚᱜᱼᱟ ᱚᱱᱟ ᱱᱟᱞᱟ ᱛᱮ ᱦᱮᱡ ᱠᱟᱛᱮᱫ ᱵᱟᱹᱫᱽ ᱵᱟᱹᱭᱦᱟᱹᱲ ᱨᱮ ᱥᱚᱡᱷᱮ ᱥᱮᱴᱮᱨᱚᱜᱼᱟ ᱫᱟᱜ ᱟᱨ ᱥᱚᱡᱷᱮ ᱥᱮᱴᱮᱨ ᱞᱮᱱᱠᱷᱟᱱ ᱪᱟᱥ ᱦᱚᱸ ᱱᱟᱯᱟᱭ ᱛᱮ ᱦᱩᱭᱩᱜᱼᱟ ᱚᱱᱟᱜᱮ ᱤᱧᱟᱹᱜ ᱫᱤᱥᱟᱹ ᱮᱢ ᱫᱚ ᱠᱤ ᱟᱛᱳ ᱴᱚᱞᱟᱨᱮ ᱱᱟᱯᱟᱭ ᱛᱮ ᱛᱟᱦᱮᱱ ᱢᱟ ᱡᱮᱢᱚᱱ ᱜᱤᱫᱽᱨᱟᱹ ᱠᱚ ᱡᱚᱛᱚ ᱜᱮᱵᱚᱱ ᱯᱟᱲᱦᱟᱣ ᱠᱚᱢᱟ ᱟᱨ ᱥᱤᱪᱪᱷᱤᱛ ᱦᱩᱭᱩᱜ ᱫᱚᱨᱠᱟᱨ ᱥᱤᱪᱪᱷᱤᱛ ᱞᱮᱱᱠᱷᱟᱱ ᱜᱮ ᱟᱛᱳ ᱴᱚᱞᱟ ᱱᱟᱯᱟᱭ ᱛᱮ ᱪᱟᱞᱟᱜᱼᱟ